ᱟᱞᱮ ᱩᱲᱤᱥᱥᱟ ᱫᱤᱥᱚᱢ ᱨᱮᱫᱚ ᱦᱮᱲᱮᱢᱟᱜ ᱠᱚᱫᱚ ᱦᱩᱭᱩᱜ ᱠᱟᱱᱟ ᱜᱚᱡᱟ ᱚᱸᱰᱮ ᱠᱷᱚᱱ ᱢᱤᱴᱷᱟ ᱥᱤᱸᱜᱟᱹᱲᱟ ᱡᱷᱤᱞᱟᱯᱤ ᱡᱷᱤᱞᱟᱯᱤ ᱮᱱᱠᱷᱚᱱ ᱫᱚ ᱪᱷᱮᱱᱟ ᱢᱤᱴᱷᱟ ᱟᱨ ᱚᱸᱰᱮ ᱠᱷᱚᱱ ᱫᱚ ᱡᱚᱢᱟᱞᱮ ᱢᱤᱴᱷᱟᱹᱭ ᱠᱚ ᱱᱚᱣᱟ ᱠᱚᱜᱮ ᱥᱤᱵᱤᱞᱟᱜ ᱤᱫᱤ ᱫᱚ ᱢᱚᱪᱟ ᱠᱚᱭ ᱦᱮᱲᱮᱢ ᱥᱤᱵᱤᱞᱟ